ᱟᱛᱳ ᱚᱲᱟᱜ ᱨᱮ ᱵᱤᱡᱽᱞᱤ ᱨᱮᱱᱟᱜ ᱡᱟᱦᱟᱸ ᱟᱵᱚᱣᱟᱜ ᱵᱮᱵᱚᱦᱟᱨ ᱚᱱᱟ ᱵᱚᱱ ᱧᱮᱞ ᱠᱟᱫᱟ ᱡᱮ ᱚᱲᱟᱜ ᱠᱚᱨᱮᱫ ᱵᱤᱡᱽᱞᱤ ᱡᱟᱦᱟᱸ ᱵᱚᱱ ᱵᱮᱵᱚᱦᱟᱨᱫᱟ ᱡᱮᱞᱮᱠᱟ ᱢᱳᱵᱟᱭᱤᱞ ᱵᱚᱱ ᱪᱟᱨᱡᱽ ᱮᱫᱟ ᱴᱤᱵᱷᱤ ᱵᱚᱱ ᱧᱮᱞ ᱮᱫᱟ ᱯᱟᱝᱠᱷᱟ ᱵᱚᱱ ᱟᱹᱪᱩᱨᱮᱫᱟ ᱢᱟᱨᱥᱟᱞ ᱵᱚᱱ ᱡᱩᱞ ᱮᱫᱟ ᱚᱱᱟ ᱥᱟᱶ ᱥᱟᱶᱛᱮ ᱵᱤᱡᱽᱞᱤ ᱨᱮᱱᱟᱜ ᱡᱟᱦᱟᱸ ᱵᱮᱵᱚᱦᱟᱨ ᱟᱵᱚ ᱵᱚᱱ ᱧᱮᱞ ᱠᱟᱫᱟ ᱡᱟᱦᱟᱸ ᱫᱚ ᱪᱟᱥᱼᱟᱵᱟᱫᱽ ᱨᱮᱦᱚᱸ ᱞᱟᱜᱟᱣ ᱠᱟᱱᱟ ᱚᱱᱟ ᱫᱚ ᱚᱠᱟ ᱞᱮᱠᱟ ᱟᱵᱚ ᱵᱚᱱ ᱵᱟᱰᱟᱭᱟ ᱡᱮ ᱪᱟᱥᱼᱟᱵᱟᱫᱽ ᱨᱮ ᱡᱟᱦᱟᱸ ᱟᱵᱚᱣᱟᱜ ᱠᱷᱮᱛ ᱠᱚ ᱵᱟᱹᱭᱦᱟᱹᱲ ᱠᱚ ᱢᱮᱱᱟᱜᱼᱟ ᱚᱸᱰᱮ ᱥᱟᱵᱽ ᱢᱟᱨᱥᱟᱞ ᱵᱟᱝᱠᱷᱟᱱ ᱡᱟᱦᱟᱸ ᱥᱮᱞᱚ ᱚᱱᱮ ᱚᱱᱟ ᱥᱮᱞᱚ ᱥᱮ ᱥᱟᱵᱽ ᱢᱟᱨᱥᱟᱞ ᱨᱮ ᱵᱤᱡᱽᱞᱤ ᱫᱟᱨᱟᱭ ᱛᱮ ᱡᱟᱦᱟᱸ ᱫᱟᱜ ᱨᱟᱠᱟᱵ ᱠᱟᱱᱟ ᱫᱟᱜ ᱨᱟᱠᱟᱵ ᱠᱟᱛᱮᱫ ᱟᱵᱚ ᱚᱱᱟ ᱪᱟᱥ ᱨᱮᱵᱚᱱ ᱞᱟᱜᱟᱣᱫᱟ ᱟᱨ ᱟᱵᱚᱣᱟᱜ ᱪᱟᱥᱼᱵᱟᱥ ᱵᱚᱱ ᱠᱚᱨᱟᱣᱫᱟ ᱱᱚᱣᱟ ᱦᱚᱸ ᱢᱤᱫᱴᱟᱱ ᱵᱤᱡᱽᱞᱤ ᱪᱮᱛᱟᱱ ᱨᱮᱜᱮ ᱴᱮᱸᱦᱟᱰ ᱠᱟᱛᱮᱫ ᱢᱮᱱᱟᱜ ᱵᱚᱱᱟ ᱚᱱᱟ ᱪᱤᱠᱤ ᱵᱤᱡᱽᱞᱤ ᱪᱮᱛᱟᱱ ᱨᱮᱫᱚ ᱟᱵᱚ ᱫᱚ ᱵᱷᱟᱹᱜᱤ ᱜᱮ ᱴᱮᱸᱦᱟᱰ ᱠᱟᱛᱮᱫ ᱛᱤᱦᱤᱧ ᱵᱤᱡᱽᱞᱤ ᱦᱸᱟᱜ ᱵᱮᱵᱚᱦᱟᱨ ᱵᱚᱱ ᱠᱚᱨᱟᱣᱫᱟ